ᱤᱧ ᱮᱱᱮᱡ ᱥᱮᱨᱮᱧ ᱵᱟᱨᱮᱛᱮᱫᱚ ᱥᱟᱱᱟᱢᱟᱜ ᱜᱤᱧ ᱵᱟᱲᱟᱭᱟ ᱡᱮ ᱟᱵᱚ ᱥᱟᱱᱛᱟᱲ ᱥᱟᱶᱛᱟ ᱨᱮ ᱡᱟᱦᱟᱸ ᱛᱤᱱᱟᱹᱜ ᱮᱱᱮᱡ ᱥᱮᱨᱮᱧ ᱢᱮᱱᱟᱜ ᱟᱠᱟᱜ ᱛᱟᱵᱚᱱᱟ ᱡᱮᱢᱚᱱ ᱡᱟᱱᱟᱢ ᱠᱷᱚᱱᱜᱮ ᱟᱵᱚᱫᱚ ᱮᱱᱮᱡ ᱟᱨ ᱥᱮᱨᱮᱧ ᱛᱟᱞᱟᱛᱮ ᱟᱵᱚᱫᱚ ᱫᱤᱱ ᱠᱚᱫᱚ ᱵᱚᱱ ᱯᱚᱞᱚᱢ ᱤᱫᱤ ᱛᱟᱵᱚᱱᱟ ᱡᱮᱢᱚᱱ ᱟᱵᱚᱣᱟᱜ ᱞᱟᱠᱪᱟᱨ ᱥᱟᱞᱟᱜ ᱡᱚᱯᱲᱟᱣ ᱢᱮᱱᱟᱜ ᱛᱟᱵᱚᱱᱟ ᱮᱱᱮᱡ ᱥᱮᱨᱮᱧ ᱫᱚ ᱡᱮᱞᱮᱠᱟ ᱪᱷᱟᱹᱴᱭᱟᱹᱨ ᱨᱮ ᱢᱮᱱᱟᱜ ᱛᱟᱵᱚᱱᱟ ᱪᱷᱟᱹᱴᱭᱟᱹᱨ ᱮᱱᱮᱡ ᱥᱮ ᱪᱷᱟᱹᱴᱭᱟᱹᱨ ᱫᱚᱝ ᱡᱟᱦᱟᱸ ᱫᱚᱵᱚᱱ ᱢᱮᱛᱟᱜ ᱚᱱᱠᱟᱛᱮ ᱵᱟᱯᱞᱟ ᱨᱮᱦᱚᱸ ᱵᱟᱯᱞᱟ ᱢᱮᱱᱟᱜ ᱛᱟᱵᱚᱱᱟ ᱵᱟᱯᱞᱟ ᱨᱮ ᱮᱱᱮᱡ ᱥᱮᱨᱮᱧ ᱢᱮᱱᱟᱜ ᱛᱟᱵᱚᱱᱟ ᱵᱟᱯᱞᱟ ᱫᱚᱝ ᱮᱱᱮᱡ ᱢᱮᱱᱟᱜ ᱛᱟᱵᱚᱱᱟ ᱟᱨᱦᱚᱸ ᱟᱭᱢᱟ ᱞᱮᱠᱟᱱ ᱮᱱᱮᱡ ᱥᱮᱨᱮᱧ ᱢᱮᱱᱟᱜ ᱛᱟᱵᱚᱱᱟ ᱵᱚᱸᱜᱟᱼᱵᱩᱨᱩ ᱥᱟᱶᱛᱮ ᱮᱱᱮᱡ ᱥᱮᱨᱮᱧ ᱡᱟᱦᱟᱸ ᱠᱚ ᱡᱚᱯᱲᱟᱣ ᱢᱮᱱᱟᱜ ᱠᱟᱫᱟ ᱚᱱᱟ ᱠᱚᱫᱚ ᱦᱩᱭᱩᱜ ᱠᱟᱱᱟ ᱵᱟᱦᱟ ᱢᱟᱜ ᱢᱚᱬᱮ ᱱᱚᱝᱠᱟᱱᱟᱜ ᱱᱚᱝᱠᱟᱱᱟᱜ ᱜᱮ ᱵᱚᱸᱜᱟᱼᱵᱩᱨᱩ ᱨᱮᱱᱟᱜ ᱮᱱᱮᱡ ᱥᱮᱨᱮᱧ ᱫᱚ ᱟᱨ ᱯᱚᱨᱚᱵᱽ ᱯᱤᱦᱟᱹ ᱠᱚᱦᱚᱸ ᱢᱮᱱᱟᱜ ᱜᱮᱭᱟ ᱥᱟᱱᱛᱟᱲ ᱥᱟᱶᱛᱟ ᱨᱮ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱥᱚᱦᱚᱨᱟᱭ ᱚᱱᱟ ᱥᱚᱦᱨᱟᱭ ᱯᱚᱨᱚᱵᱽ ᱨᱮᱫᱚ ᱡᱷᱚᱛᱚ ᱠᱷᱚᱱ ᱢᱟᱨᱟᱝ ᱯᱚᱨᱚᱵᱽ ᱠᱟᱱᱟ ᱢᱮᱱᱛᱮ ᱦᱟᱹᱛᱤ ᱥᱟᱞᱟᱜ ᱠᱚ ᱛᱩᱞᱩᱡ ᱟᱠᱟᱜᱼᱟ ᱚᱱᱟ ᱠᱷᱟᱹᱛᱤᱨ ᱱᱚᱣᱟ ᱫᱚ ᱡᱷᱚᱛᱚ ᱠᱷᱚᱱ ᱢᱟᱨᱟᱝ ᱯᱚᱨᱚᱵᱽ ᱠᱟᱱᱟ ᱱᱚᱣᱟ ᱮᱱᱮᱡ ᱥᱮᱨᱮᱧ ᱨᱮᱫᱚ ᱢᱚᱬᱮ ᱫᱤᱱ ᱥᱮ ᱢᱚᱬᱮ ᱢᱟᱦᱟ ᱠᱚ ᱮᱱᱮᱡ ᱥᱮᱨᱮᱧᱟ ᱚᱱᱟ ᱠᱷᱟᱹᱛᱤᱨ ᱱᱚᱣᱟ ᱫᱚ ᱦᱟᱹᱛᱤ ᱥᱟᱞᱟᱜ ᱠᱚ ᱛᱩᱞᱩᱡ ᱟᱠᱟᱫᱟ ᱚᱱᱟ ᱠᱷᱟᱹᱛᱤᱨ ᱡᱷᱚᱛᱚ ᱠᱷᱚᱱ ᱢᱟᱨᱟᱝ ᱯᱚᱨᱚᱵᱽ ᱠᱟᱱ ᱛᱟᱵᱚᱱᱟ ᱱᱚᱣᱟ ᱨᱮᱦᱚᱸ ᱮᱱᱮᱡ ᱥᱮᱨᱮᱧ ᱫᱚ ᱢᱮᱱᱟᱜ ᱟᱠᱟᱫ ᱜᱮᱭᱟ ᱟᱨ ᱮᱱᱮᱡ ᱥᱮᱨᱮᱧ ᱢᱮᱱ ᱞᱮᱠᱷᱟᱱ ᱯᱳᱭᱞᱳᱛᱮ ᱢᱮᱱ ᱜᱟᱱᱚᱜᱼᱟ ᱡᱮ ᱮᱱᱮᱡ ᱥᱮᱨᱮᱧ ᱫᱚ ᱟᱵᱚ ᱥᱟᱱᱛᱟᱲᱟᱜ ᱞᱟᱠᱪᱟᱨ ᱠᱟᱱᱟ ᱚᱱᱟ ᱞᱟᱠᱪᱟᱨ ᱛᱮᱜᱮ ᱥᱟᱱᱛᱟᱲ ᱩᱯᱨᱩᱢ ᱫᱚ ᱢᱮᱱᱟᱜ ᱟᱠᱟᱫᱟ ᱥᱟᱱᱛᱟᱲ ᱮᱱᱮᱡ ᱥᱮᱨᱮᱧ ᱱᱚᱣᱟ ᱠᱷᱟᱹᱛᱤᱨᱤᱧ ᱠᱩᱥᱤᱭᱟᱜᱼᱟ ᱡᱮ ᱤᱧᱫᱩᱧ ᱥᱟᱱᱛᱟᱲ ᱠᱟᱱᱟ ᱥᱟᱱᱛᱟᱲ ᱠᱟᱱ ᱠᱷᱟᱹᱛᱤᱨ ᱥᱟᱱᱛᱟᱲ ᱩᱯᱨᱩᱢ ᱡᱟᱛᱮ ᱟᱞᱚ ᱟᱫᱚᱜ ᱛᱤᱧ ᱢᱟ ᱥᱟᱱᱛᱟᱲ ᱥᱟᱶᱛᱟ ᱨᱮᱱᱟᱜ ᱞᱟᱭᱼᱞᱟᱠᱪᱟᱨ ᱵᱟᱧᱪᱟᱣ ᱛᱟᱦᱮᱱ ᱠᱷᱟᱱ ᱜᱮ ᱥᱟᱱᱛᱟᱲ ᱞᱮᱠᱟᱛᱮ ᱥᱟᱱᱛᱟᱲ ᱡᱟᱹᱛᱤ ᱩᱯᱨᱩᱢ ᱦᱚᱸ ᱛᱟᱦᱮᱱᱟ ᱚᱱᱟᱛᱮ ᱤᱧᱫᱚ ᱥᱟᱱᱛᱟᱲᱤ ᱮᱱᱮᱡ ᱥᱮᱨᱮᱧ ᱚᱱᱟ ᱥᱟᱶᱛᱮ ᱨᱩᱼᱨᱟᱦᱟ ᱥᱟᱱᱟᱢᱟᱜ ᱜᱤᱧ ᱠᱩᱥᱤᱭᱟᱜᱼᱟ ᱟᱨ ᱡᱟᱦᱟᱸᱨᱮ ᱮᱱᱮᱡ ᱥᱮᱨᱮᱧ ᱦᱩᱭᱩᱜᱼᱟ ᱚᱸᱰᱮ ᱢᱟᱺᱫᱟᱹᱲᱤᱭᱟᱹ ᱟᱨᱵᱟᱝ ᱴᱟᱢᱟᱠᱤᱭᱟ ᱞᱮᱠᱟᱛᱮ ᱤᱧᱫᱩᱧ ᱥᱮᱞᱮᱫᱚᱜ ᱱᱚᱣᱟ ᱠᱷᱟᱹᱛᱤᱨ ᱟᱹᱰᱤ ᱟᱭᱢᱟ ᱡᱟᱭᱜᱟ ᱠᱚᱨᱮᱧ ᱥᱮᱞᱮᱫ ᱟᱠᱟᱱᱟ ᱨᱩ ᱨᱟᱦᱟ ᱮᱱᱮᱡ ᱥᱮᱨᱮᱧ ᱠᱷᱟᱹᱛᱤᱨ ᱡᱟᱹᱥᱛᱤᱧ ᱠᱩᱥᱤᱭᱟᱜ ᱠᱷᱟᱹᱛᱤᱨ ᱱᱚᱣᱟ ᱠᱷᱟᱹᱛᱤᱨᱤᱧ ᱥᱮᱞᱮᱫ ᱟᱠᱟᱱᱟ